ᱵᱟᱹᱵᱤᱱ ᱨᱟᱠᱟᱵᱮᱫ ᱫᱚ ᱦᱮᱸ ᱜᱚᱢᱠᱮ ᱡᱚᱦᱟᱨ ᱜᱮ ᱟᱹᱞᱤᱧ ᱱᱚᱣᱟ ᱡᱷᱟᱲᱠᱷᱚᱸᱰ ᱡᱷᱟᱹᱵᱩ ᱠᱚᱪᱟ ᱟᱛᱳ ᱠᱷᱚᱱ ᱞᱤᱧ ᱢᱮᱱᱮᱜᱼᱟ ᱟᱪᱪᱷᱟ ᱦᱳᱭ ᱠᱟᱛᱷᱟ ᱠᱚᱫᱚ ᱵᱮᱥ ᱠᱟᱛᱷᱟ ᱜᱮ ᱛᱚ ᱱᱚᱜᱼᱚᱸᱭ ᱱᱤᱛᱚᱜᱼᱢᱟ ᱟᱹᱰᱤ ᱵᱷᱮᱜᱟᱨ ᱥᱤᱥᱴᱮᱢᱛᱮ ᱪᱟᱥᱵᱟᱥ ᱠᱚ ᱦᱩᱭᱩᱜ ᱠᱟᱱ ᱛᱟᱵᱚᱱᱟ ᱵᱚᱭᱜᱟᱱᱤᱠ ᱯᱚᱫᱽᱫᱷᱚᱛᱤ ᱟᱫᱚ ᱚᱱᱠᱟ ᱞᱚ ᱪᱮᱫᱠᱟ ᱛᱟᱵᱚᱱ ᱥᱩᱵᱤᱫᱟ ᱚᱥᱩᱵᱤᱫᱟ ᱠᱚᱭ ᱧᱟᱢᱮᱫ ᱛᱟᱵᱚᱱᱟ ᱚᱱᱟ ᱠᱚ ᱞᱟᱹᱭ ᱧᱚᱜ ᱢᱮ ᱦᱮᱸ ᱦᱮᱸ

ᱦᱳᱭ ᱦᱳᱭ ᱚᱥᱩᱵᱤᱫᱟ ᱪᱮᱫᱞᱮᱠᱟ ᱚᱥᱩᱵᱤᱫᱟ ᱦᱩᱭᱩᱜ ᱠᱟᱱᱟ ᱦᱮᱸ ᱦᱮᱸ ᱦᱮᱸ ᱦᱮᱸ ᱦᱮᱸ ᱟᱫᱚ ᱢᱮᱥᱤᱱᱛᱮ ᱠᱟᱹᱢᱤ ᱠᱟᱛᱮᱫ ᱫᱚ ᱟᱫᱚ ᱰᱷᱮᱹᱨ ᱚᱨᱡᱚᱱᱚᱜ ᱠᱟᱱ ᱛᱟᱵᱚᱱᱟ ᱚᱱᱟ ᱛᱮ ᱦᱚᱸ

ᱦᱚᱜᱼᱚᱸᱭ ᱚᱱᱟ ᱠᱚ ᱠᱷᱟᱹᱛᱤᱨ ᱚᱥᱩᱵᱤᱫᱟ ᱧᱚᱜᱚᱜ ᱠᱟᱱᱟ ᱦᱮᱸ ᱛᱟᱨᱯᱚᱨᱮ ᱚᱥᱩᱵᱤᱫᱟ ᱛᱟᱨᱯᱚᱨᱮ ᱱᱚᱰᱮ ᱱᱚᱝᱠᱟᱜ ᱠᱟᱱᱟ ᱚᱱᱟ ᱵᱟᱹᱫᱽ ᱵᱟᱹᱭᱦᱟᱹᱲ ᱨᱮ ᱦᱟᱹᱠᱩ ᱠᱟᱴᱠᱚᱢ ᱠᱚᱦᱚᱸ ᱵᱟᱵᱚᱱ ᱡᱚᱢ ᱴᱷᱤᱠ ᱫᱟᱲᱮᱭᱟ ᱠᱚ ᱠᱟᱱᱟ ᱚᱱᱟ ᱤᱫᱤᱛᱮ ᱡᱷᱤᱱᱩᱠ ᱨᱚᱠᱚᱡ ᱠᱚ ᱦᱚᱸ ᱦᱮᱸ ᱦᱮᱸ ᱦᱳᱭ ᱟᱫᱚ ᱚᱱᱟ ᱚᱱᱟ ᱠᱚᱜᱮ ᱵᱚᱱ ᱵᱟᱯᱟᱲᱟᱭ

ᱦᱮᱸ ᱦᱮᱸ ᱦᱮᱸ ᱦᱳᱭ ᱠᱟᱛᱷᱟᱢᱟ ᱦᱩᱭᱩᱜ ᱠᱟᱱᱟ ᱟᱵᱚ ᱨᱮᱱ ᱰᱟᱹᱝᱨᱤ ᱜᱩᱨᱤᱡ ᱠᱚ ᱠᱷᱟᱱᱢᱟ ᱟᱹᱰᱤ ᱵᱮᱥ ᱦᱩᱭᱩᱜ ᱨᱮᱱᱟᱜ ᱠᱟᱛᱷᱟ ᱠᱟᱱᱟ ᱚᱸᱰᱮ ᱯᱟᱹᱦᱤᱞ ᱵᱚᱱ ᱪᱟᱥ ᱞᱟᱜᱼᱟ ᱟᱫᱚ ᱚᱱᱠᱟ ᱡᱟᱦᱟᱱᱟᱜ ᱠᱷᱚᱛᱤᱢᱟ ᱵᱟᱝ ᱦᱩᱭ ᱞᱮᱱᱟ ᱟᱨ ᱱᱤᱛᱚᱜᱼᱢᱟ ᱟᱹᱰᱤ ᱠᱷᱚᱛᱤ ᱦᱩᱭᱩᱜ ᱠᱟᱱᱟ ᱦᱮᱸ ᱦᱮᱸ ᱟᱪᱪᱷᱟ ᱟᱪᱪᱷᱟ ᱜᱚᱢᱠᱮ ᱤᱱᱠᱟᱹ ᱫᱷᱟᱨᱟ ᱜᱮᱞᱟᱝ ᱠᱟᱛᱷᱟᱜᱼᱟ ᱥᱮ ᱛᱚᱵᱮ ᱟᱪᱪᱷᱟ ᱦᱮᱸ ᱴᱷᱤᱠᱟ ᱢᱟ ᱢᱟ ᱡᱟᱦᱟᱱ ᱧᱟᱯᱟᱢ ᱧᱚᱜ ᱠᱟᱛᱮᱫ